ᱟᱹᱵᱩ ᱫᱚ ᱡᱚᱛᱚ ᱦᱚᱲ ᱵᱩᱱ ᱵᱟᱰᱟᱭ ᱜᱮᱭᱟ ᱫᱟᱹᱨᱤ ᱨᱚᱦᱚᱭ ᱠᱚᱨᱛᱮ ᱜᱮᱞᱮ ᱚᱱᱟ ᱡᱟᱭᱜᱟ ᱯᱨᱚᱛᱷᱚᱢ ᱨᱮ ᱵᱮᱲᱟ ᱮᱥᱮᱫ ᱦᱩᱭᱩᱜᱼᱟ ᱡᱟᱭᱜᱟ ᱵᱮᱲᱟ ᱮᱥᱮᱫ ᱠᱟᱛᱮ ᱡᱟᱦᱟᱨᱮ ᱰᱟᱨᱮᱢ ᱨᱚᱦᱚᱭᱟ ᱚᱟᱱ ᱜᱷᱟᱹᱰᱞᱩᱜ ᱞᱟ ᱠᱟᱛᱮ ᱚᱰᱮ ᱢᱤᱫᱴᱮᱱ ᱫᱟᱨᱮ ᱵᱟᱹᱭᱥᱟᱣ ᱦᱩᱭᱩᱜᱼᱟ ᱛᱟᱨᱯᱚᱨᱮ ᱚᱱᱟ ᱫᱟᱜ ᱫᱩᱞᱟᱜ ᱦᱩᱭᱩᱜᱼᱟ ᱡᱟᱛᱮ ᱰᱟᱝᱨᱟ ᱢᱮᱨᱚᱱ ᱠᱚ ᱟᱞᱚᱠᱚ ᱡᱚᱢᱟ ᱚᱱᱟᱛᱮ ᱜᱩᱨᱤᱡ ᱫᱟᱜ ᱠᱚ ᱪᱷᱴᱠᱟᱹᱣ ᱠᱟᱛᱮ ᱚᱱᱟ ᱫᱟᱹᱨᱤ ᱵᱟᱧᱪᱟᱣ ᱫᱚᱦᱚ ᱦᱩᱭᱩᱜᱼᱟ ᱟᱨᱦᱚᱸ ᱠᱟᱹᱴᱤᱡ ᱫᱟᱨᱮ ᱛᱟᱸᱦᱮᱱ ᱠᱷᱟᱡ ᱫᱚ ᱡᱷᱩᱲᱤ ᱠᱚᱛᱮ ᱥᱤᱴᱩᱝ ᱥᱳᱢᱚᱭ ᱫᱚ ᱦᱟᱹᱦᱨᱩᱯ ᱠᱟᱜ ᱦᱩᱭᱩᱜᱼᱟ ᱟᱨ ᱞᱟᱹᱴᱩ ᱫᱟᱨᱮ ᱛᱟᱸᱦᱮᱱ ᱠᱷᱟᱡ ᱫᱚ ᱚᱱᱟ ᱜᱩᱨᱤᱡ ᱫᱟᱜ ᱪᱷᱤᱴᱠᱟᱹᱣ ᱠᱟᱛᱮ ᱵᱟᱧᱟᱣ ᱫᱚᱦᱚ ᱦᱩᱭᱩᱜᱼᱟ ᱚᱱᱠᱟ ᱜᱮ ᱥᱤᱛᱩᱝ ᱫᱤᱱ ᱫᱚ ᱡᱚᱛᱚᱱᱚ ᱠᱟᱛᱮ ᱫᱚᱦᱚ ᱦᱩᱭᱩᱜᱼᱟ ᱟᱨ ᱨᱮᱭᱟᱲ ᱫᱤᱱ ᱫᱚ ᱡᱟᱦᱟ ᱫᱟᱨᱮᱭᱟᱜ ᱵᱩ ᱚᱛ ᱨᱮ ᱛᱚᱯᱟ ᱠᱟᱛᱮ ᱵᱚ ᱨᱚᱦᱚᱭᱮᱫᱟ ᱤᱛᱟᱹ ᱚᱱᱟ ᱠᱚᱫᱚ ᱢᱟᱱᱮ ᱵᱟᱨ ᱵᱮᱞᱟ ᱫᱟᱜ ᱫᱩᱞᱟᱜ ᱦᱩᱭᱩᱜᱼᱟ ᱟᱨ ᱟᱹᱰᱤ ᱠᱚᱢ ᱜᱮ ᱢᱟᱱᱮ ᱥᱤᱛᱩᱝ ᱟ ᱨᱮᱭᱟᱲ ᱫᱤᱱ ᱫᱚ ᱫᱟᱹᱨᱤ ᱡᱟᱹᱛᱮ ᱵᱟᱝ ᱜᱚᱡᱚᱜ ᱚᱱᱟ ᱞᱟᱹᱜᱤᱫ ᱛᱮ ᱟᱭᱢᱟ ᱨᱚᱠᱚᱢ ᱡᱚᱨᱟ ᱠᱚᱦᱚᱸ ᱞᱟᱜᱟᱣᱟᱜ ᱦᱩᱭᱩᱜᱼᱟ ᱛᱟᱦᱚᱞᱮ ᱫᱟᱹᱨᱤ ᱛᱟᱲᱟ ᱛᱟᱹᱲᱤ ᱫᱟᱨᱤᱜᱼᱟ ᱟᱨ ᱛᱤᱡᱩ ᱨᱮᱭᱟᱲ ᱫᱤᱱ ᱫᱚ ᱟᱹᱰᱤ ᱟᱴ ᱫᱟᱨᱮ ᱠᱚ ᱠᱚ ᱡᱚᱢᱟ ᱚᱱᱟ ᱠᱷᱚᱡ ᱵᱟᱧᱪᱟᱣ ᱞᱟᱹᱜᱤᱫ ᱢᱟᱱᱮ ᱵᱤᱥ ᱠᱩ ᱞᱟᱜᱟᱣ ᱦᱩᱭᱩᱜᱼᱟ